ᱵᱮᱝᱜᱚᱞ ᱨᱮᱭᱟ ᱢᱩᱲᱩᱫ ᱵᱮᱯᱟᱨᱤ ᱟᱹᱨᱤ ᱡᱚᱥᱠᱚᱫᱚ ᱟᱹᱰᱤ ᱟᱨ ᱟᱹᱰᱤ ᱜᱟᱱ ᱜᱮ ᱧᱮᱞᱚᱜ ᱠᱟᱱᱟ ᱡᱟᱦᱟᱸᱫᱚ ᱦᱩᱭᱩᱜ ᱠᱟᱱᱟ ᱤᱞᱮᱠᱴᱨᱚᱱᱤᱠ ᱡᱤᱱᱤᱥ ᱠᱚ ᱢᱳᱵᱟᱭᱤᱞ ᱞᱮᱯᱴᱚᱯ ᱠᱚᱢᱯᱤᱭᱩᱴᱟᱨ ᱚᱱᱟ ᱠᱚ ᱟᱹᱰᱤ ᱟᱸᱴ ᱜᱮ ᱦᱚᱲ ᱠᱚ ᱦᱟᱛᱟᱣ ᱮᱫᱼᱟ ᱪᱮᱫᱟᱜ ᱥᱮ ᱚᱱᱟ ᱠᱚ ᱦᱟᱛᱟᱣ ᱠᱟᱛᱮ ᱢᱤᱫ ᱫᱤᱥᱚᱢ ᱠᱷᱚᱱ ᱟᱨ ᱢᱤᱫ ᱫᱤᱥᱚᱢ ᱡᱳᱜᱟᱡᱳᱜ ᱠᱤᱢᱵᱟ ᱠᱳᱱᱳ ᱠᱷᱚᱵᱚᱨ ᱦᱟᱛᱟᱣ ᱟᱹᱰᱤ ᱞᱚᱜᱚᱱ ᱜᱮ ᱦᱩᱭᱩᱜ ᱠᱟᱱᱟ ᱚᱱᱟ ᱠᱷᱟᱹᱛᱤᱨ ᱚᱱᱟ ᱨᱮᱱᱟᱜ ᱡᱚᱥ ᱦᱚᱸ ᱟᱹᱰᱤ ᱵᱟᱹᱲᱛᱤ ᱟᱨ ᱚᱱᱟ ᱪᱷᱟᱲᱟ ᱠᱳᱱᱳ ᱨᱟᱱ ᱫᱚᱠᱟᱱ ᱨᱮ ᱨᱟᱱ ᱠᱚ ᱨᱟᱱ ᱠᱚ ᱦᱟᱛᱟᱣ ᱠᱟᱛᱮ ᱦᱟᱥᱯᱟᱛᱟᱞ ᱨᱮ ᱵᱟᱝ ᱥᱮᱱ ᱦᱩᱭᱩᱜ ᱠᱟᱱᱟ ᱟᱨ ᱚᱱᱟ ᱨᱟᱱ ᱠᱚ ᱡᱚᱢ ᱠᱟᱛᱮ ᱢᱟᱱᱮ ᱦᱚᱲᱢᱚ ᱠᱚ ᱴᱷᱤᱠ ᱛᱟᱦᱮᱸᱱᱟ ᱚᱱᱟ ᱞᱟᱹᱜᱤᱫ ᱚᱱᱟ ᱨᱮᱱᱟᱜ ᱡᱚᱥ ᱦᱚᱸ ᱟᱹᱰᱤ ᱵᱟᱹᱲᱛᱤ ᱛᱟᱪᱷᱟᱲᱟ ᱥᱚᱵᱽᱡᱤ ᱠᱚ ᱪᱟᱥ ᱠᱟᱛᱮ ᱥᱚᱵᱽᱡᱤ ᱠᱚ ᱚᱲᱟᱜ ᱥᱩᱨ ᱠᱚ ᱟᱹᱜᱩᱭᱮᱫᱼᱟ ᱥᱟᱺᱦᱤᱧ ᱦᱚᱸ ᱵᱟᱝ ᱪᱟᱞᱟᱜ ᱦᱩᱭᱩᱜ ᱠᱟᱱᱟ ᱚᱱᱟ ᱠᱚᱨᱮᱱᱟᱜ ᱡᱚᱥ ᱦᱚᱸ ᱟᱹᱰᱤ ᱟᱸᱴ ᱜᱮ ᱟᱨ ᱠᱚᱢ ᱫᱟᱢ ᱛᱮᱦᱚᱸ ᱧᱟᱢᱚᱜ ᱠᱟᱱᱟ ᱟᱨ ᱚᱱᱟ ᱪᱷᱟᱲᱟ ᱟᱵᱚ ᱥᱟᱱᱛᱟᱲ ᱥᱚᱢᱟᱡᱽ ᱨᱮ ᱯᱟᱛᱲᱟ ᱨᱚᱜ ᱯᱟᱹᱴᱭᱟᱹ ᱜᱟᱞᱟᱝ ᱡᱚᱱᱚᱜ ᱜᱟᱞᱟᱝ ᱚᱱᱟ ᱜᱟᱸᱰᱚ ᱵᱟᱱᱟᱣ